ᱦᱮᱞᱳ ᱦᱮᱸ ᱚᱠᱚᱭ ᱯᱮ ᱞᱟᱹᱭᱫᱟ ᱤᱧᱫᱚ ᱤᱭᱟᱹᱨᱮᱱ ᱢᱤᱫ ᱦᱚᱲ ᱤᱭᱟᱹᱧ ᱞᱟᱹᱭᱫᱟ ᱦᱮᱞᱳ ᱤᱧᱫᱚ ᱮᱱᱡᱤᱭᱳ ᱢᱤᱫᱴᱟᱝ ᱮᱱᱡᱤᱭᱳᱧ ᱪᱟᱞᱟᱣᱟ ᱟᱫᱚ ᱚᱸᱰᱮ ᱠᱷᱚᱱᱜᱤᱧ ᱞᱟᱹᱭᱫᱟ ᱦᱮᱸ ᱛᱚ ᱟᱞᱮ ᱢᱟᱱᱮ ᱟᱛᱳᱨᱮ ᱟᱛᱳᱼᱟᱛᱳ ᱨᱮ ᱟᱹᱰᱤ ᱨᱚᱠᱚᱢ ᱜᱚᱲᱚ ᱥᱚᱯᱚᱦᱚᱫ ᱞᱮ ᱮᱢᱟ ᱠᱚᱣᱟ ᱟᱛᱳᱨᱮᱱ ᱦᱚᱲ ᱠᱚ ᱥᱮ ᱜᱤᱫᱟᱹᱨ ᱠᱚ ᱦᱮᱸ ᱟᱨ ᱚᱱᱟᱞᱮᱠᱟᱛᱮ ᱟᱢ ᱦᱚᱧ ᱯᱷᱳᱱ ᱠᱟᱫ ᱢᱮᱭᱟ ᱟᱫᱚ ᱟᱢ ᱢᱟᱱᱮ ᱟᱯᱮ ᱟᱛᱳ ᱨᱮᱱᱟᱜ ᱡᱟᱦᱟᱸ ᱥᱚᱢᱚᱥᱥᱟ ᱡᱩᱫᱤ ᱢᱮᱱᱟᱜ ᱛᱟᱞᱦᱮ ᱤᱧ ᱴᱷᱮᱱᱮᱢ ᱞᱟᱹᱭ ᱫᱟᱲᱮᱭᱟᱜᱼᱟ ᱦᱮᱸ ᱛᱟᱞᱦᱮ ᱞᱟᱹᱭ ᱢᱮ ᱪᱮᱫ ᱠᱚ ᱥᱚᱢᱚᱥᱥᱟ ᱦᱩᱸ ᱟᱪᱪᱷᱟ ᱟᱨ ᱛᱚ ᱟᱞᱮ ᱚᱱᱟ ᱡᱷᱚᱛᱚ ᱠᱤᱪᱷᱩᱞᱮ ᱵᱮᱵᱚᱥᱛᱟ ᱫᱟᱲᱮᱭᱟᱜᱼᱟ ᱛᱚᱵᱮ ᱚᱱᱟ ᱞᱟᱹᱜᱤᱫᱛᱮ ᱟᱯᱮ ᱚᱱᱟ ᱟᱛᱳ ᱦᱚᱲ ᱢᱟᱱᱮ ᱨᱚᱯᱚᱲ ᱢᱤᱫᱚᱜ ᱦᱩᱭᱩᱜ ᱛᱟᱯᱮᱭᱟ ᱟᱨ ᱢᱟᱱᱮ ᱡᱩᱫᱤ ᱯᱮ ᱠᱷᱚᱠᱚᱡᱽ ᱠᱟᱱᱟ ᱡᱮ ᱟᱞᱮ ᱴᱷᱮᱱ ᱜᱚᱲᱚ ᱦᱚᱪᱚᱜ ᱟᱫᱚ ᱢᱤᱫᱴᱟᱝ ᱢᱟᱱᱮ ᱟᱯᱮ ᱟᱛᱳ ᱦᱚᱲ ᱡᱚᱛᱚ ᱦᱚᱲ ᱢᱤᱞᱟᱹᱣ ᱠᱟᱛᱮ ᱢᱤᱫᱴᱟᱝ ᱮᱯᱞᱤᱠᱮᱥᱱ ᱮᱞᱯᱮ ᱡᱮ ᱱᱚᱣᱟ ᱟᱛᱳ ᱤᱥᱠᱩᱞ ᱦᱩᱭᱩᱜ ᱢᱟ ᱥᱮ ᱦᱚᱨ ᱠᱚ ᱱᱟᱯᱟᱭ ᱛᱮᱭᱟᱨᱚᱜ ᱢᱟ ᱥᱮ ᱧᱩ ᱫᱟᱜ ᱨᱮᱱᱟᱜ ᱵᱷᱟᱜᱮ ᱵᱮᱵᱚᱥᱛᱟ ᱦᱩᱭᱩᱜ ᱢᱟ ᱟᱫᱚ ᱚᱱᱟ ᱠᱟᱹᱴᱤᱡ ᱟᱯᱮ ᱟᱛᱳ ᱦᱚᱲ ᱢᱤᱞᱟᱹᱣ ᱠᱟᱛᱮ ᱠᱟᱹᱴᱤᱡ ᱤᱭᱟᱹᱭ ᱯᱮ ᱚᱱᱟ ᱫᱚ ᱚᱱᱮᱧ ᱞᱟᱹᱭ ᱠᱮᱫ ᱫᱚ ᱟᱯᱮ ᱟᱛᱳ ᱦᱚᱲ ᱢᱟᱱᱮ ᱛᱤᱧ ᱨᱚᱯᱚᱲ ᱜᱚᱴᱟᱜ ᱯᱮ ᱟᱯᱮ ᱪᱮᱫᱼᱪᱮᱫ ᱯᱮ ᱠᱷᱚᱠᱚᱡᱽ ᱠᱟᱱᱟ ᱟᱞᱮ ᱯᱟᱦᱴᱟ ᱠᱷᱚᱱ ᱜᱚᱲᱚ ᱟᱨ ᱢᱤᱫᱴᱟᱝ ᱢᱟᱱᱮ ᱚᱱᱟ ᱠᱟᱜᱚᱡᱽ ᱨᱮ ᱚᱞ ᱥᱚᱫᱚᱨ ᱯᱮ ᱟᱫᱚ ᱚᱱᱟ ᱟᱞᱮ ᱴᱷᱮᱱ ᱡᱚᱢᱟᱭ ᱯᱮ ᱚᱱᱟ ᱮᱯᱞᱤᱠᱮᱥᱮᱱ ᱡᱚᱢᱟᱭ ᱯᱮ ᱛᱚ ᱟᱞᱮ ᱱᱚᱸᱰᱮ ᱠᱷᱚᱱᱟᱜ ᱞᱮ ᱵᱮᱵᱚᱥᱛᱟᱭᱟ ᱟᱨᱠᱤ ᱟᱫᱚ ᱚᱱᱟ ᱟᱯᱮ ᱠᱟᱜᱚᱡᱽ ᱨᱮ ᱢᱟᱱᱮ ᱵᱷᱮᱡᱟ ᱦᱚᱸᱯᱮ ᱵᱷᱮᱡᱟ ᱫᱟᱲᱮᱭᱟᱜᱼᱟ ᱟᱨ ᱡᱩᱫᱤ ᱯᱮ ᱞᱟᱹᱭᱟ ᱡᱮ ᱟᱢ ᱦᱤᱡᱩᱜ ᱛᱮ ᱟᱛᱳ ᱦᱚᱲ ᱵᱩᱡᱷᱟᱹᱣ ᱠᱚᱢ ᱱᱚᱣᱟ ᱵᱟᱨᱮᱛᱮ ᱞᱟᱹᱭᱟᱠᱚ ᱢᱮ ᱡᱮ ᱱᱚᱝᱠᱟ ᱢᱤᱫᱴᱟᱝ ᱮᱱᱡᱤᱭᱳ ᱠᱷᱚᱱ ᱜᱚᱲᱚ ᱥᱚᱯᱚᱦᱚᱫ ᱱᱚᱣᱟᱠᱚ ᱤᱫᱤ ᱠᱟᱛᱮ ᱧᱟᱢ ᱫᱟᱲᱮᱭᱟᱜᱼᱟ ᱛᱚ ᱡᱩᱫᱤᱢ ᱞᱟᱹᱭᱟ ᱛᱟᱞᱦᱮ ᱤᱧ ᱢᱟᱱᱮ ᱢᱤᱫ ᱥᱟᱶᱛᱮ ᱟᱛᱳᱨᱮᱱ ᱡᱚᱛᱚ ᱦᱚᱲᱮᱢ ᱡᱟᱣᱨᱟ ᱫᱟᱲᱮᱭᱟᱠᱚᱣᱟ ᱚᱱᱠᱟ ᱞᱮᱠᱟ ᱢᱤᱫᱴᱮᱱ ᱫᱤᱱ ᱢᱤᱛᱟᱹᱧ ᱯᱮ ᱛᱟᱞᱦᱮᱧ ᱥᱮᱱᱚᱜᱼᱟ ᱥᱟᱵᱽᱢᱮ ᱥᱟᱢᱱᱮ ᱨᱚᱵᱤ ᱵᱟᱨ ᱦᱚᱧ ᱥᱚᱢᱚᱭᱚᱜ ᱜᱮᱭᱟ ᱟᱨ ᱡᱩᱫᱤ ᱤᱱᱟᱹ ᱴᱟᱭᱤᱢ ᱛᱮᱢ ᱡᱟᱣᱨᱟ ᱫᱟᱲᱮᱭᱟᱠᱚᱣᱟ ᱛᱟᱦᱞᱮ ᱵᱮᱥ ᱤᱱᱟᱹᱠᱷᱟᱱ ᱥᱟᱢᱱᱮ ᱨᱚᱵᱤ ᱵᱟᱨ ᱜᱮ ᱫᱤᱱ ᱛᱟᱦᱮᱸ ᱦᱚᱪᱚᱱ ᱟᱪᱪᱷᱟ ᱴᱷᱤᱠᱜᱮᱭᱟ ᱢᱟ ᱛᱟᱦᱞᱮ ᱤᱧ ᱯᱟᱦᱴᱟ ᱠᱷᱚᱱᱟᱜ ᱡᱚᱦᱟᱨ ᱦᱩᱸ